ᱥᱮ ᱪᱟᱱᱟᱪ ᱨᱮ ᱪᱮᱫ ᱟᱠᱟᱱ ᱯᱟᱲᱦᱟᱣ ᱟᱠᱟᱱ ᱠᱟᱛᱷᱟ ᱠᱚ ᱠᱚᱨᱮ ᱠᱷᱚᱱ ᱡᱟᱹᱥᱛᱤ ᱨᱮ ᱪᱮᱫ ᱠᱚ ᱪᱮᱫ ᱟᱠᱟᱱᱟ ᱚᱱᱟ ᱠᱚᱫᱚ ᱡᱮᱢᱚᱱ

ᱡᱟᱦᱟᱱᱟᱜ ᱢᱤᱫᱴᱟᱝ ᱥᱟᱛᱟᱢ ᱤᱫᱤ ᱠᱟᱛᱮᱫ ᱚᱸᱰᱮ ᱫᱚ ᱱᱚᱣᱟ ᱧᱟᱢᱚᱜᱼᱟ ᱛᱮᱦᱮᱧ ᱦᱚᱲ ᱛᱟᱞᱟ ᱨᱮ ᱨᱚᱲ ᱟᱢ ᱚᱠᱟ ᱞᱮᱠᱟᱢ ᱨᱚᱲᱟ ᱚᱱᱟ ᱨᱮᱭᱟᱜ ᱚᱱᱟ ᱨᱮᱭᱟᱜ ᱟᱹᱭᱠᱟᱹᱣ

ᱛᱮᱦᱮᱧ ᱦᱚᱲ ᱥᱟᱢᱟᱝ ᱨᱮ ᱢᱤᱫᱴᱟᱱ ᱠᱟᱛᱷᱟᱢ ᱨᱚᱲ ᱠᱷᱟᱱ ᱫᱚ ᱚᱠᱟ ᱠᱚ ᱠᱟᱛᱷᱟ ᱠᱷᱚᱱ ᱮᱦᱚᱵ ᱦᱩᱭᱩᱜᱼᱟ ᱡᱮᱢᱚᱱ ᱡᱟᱦᱟᱱᱟᱜ ᱠᱟᱛᱷᱟ ᱞᱟᱹᱭ ᱢᱟᱲᱟᱝ ᱨᱮ ᱱᱟᱥᱮ ᱠᱷᱟᱴᱚ ᱢᱟᱪᱷᱟᱛᱮ ᱱᱤᱡᱮᱨᱟᱜ ᱩᱯᱨᱩᱢ ᱮᱢ ᱟᱹᱰᱤ ᱞᱮᱠ ᱠᱟᱱᱟ ᱱᱤᱡᱮᱨᱟᱜ ᱩᱯᱨᱩᱢ ᱠᱷᱚᱱ ᱜᱮ ᱛᱟᱭᱚᱢ ᱫᱚ ᱥᱟᱛᱟᱢ ᱪᱮᱛᱟᱱ ᱨᱮ ᱠᱟᱛᱷᱟ ᱠᱚ ᱫᱚᱦᱚ ᱤᱫᱤ ᱞᱮᱠᱷᱟᱱ ᱟᱨ ᱥᱟᱶᱼᱥᱟᱶᱛᱮ ᱱᱚᱣᱟ ᱦᱚᱸ ᱫᱷᱮᱭᱟᱱ ᱛᱟᱦᱮᱱ ᱢᱟ ᱩᱱᱟᱹᱜ ᱜᱟᱱ ᱥᱟᱸᱜᱮ ᱜᱟᱫᱮᱞ ᱨᱮᱱ ᱦᱚᱲ ᱨᱮ ᱥᱮᱴᱮᱨ ᱟᱠᱟᱱ ᱦᱚᱲ ᱩᱱᱠᱩ ᱴᱷᱮᱱ ᱡᱟᱦᱟᱱᱟᱜ ᱠᱟᱛᱷᱟ ᱫᱚᱦᱚ ᱛᱩᱞᱩᱡ ᱛᱟᱦᱮᱱ ᱢᱟ ᱱᱚᱣᱟ ᱠᱷᱮᱭᱟᱞ ᱡᱮᱢᱚᱱ ᱠᱚᱭᱚᱜ ᱫᱚ ᱜᱚᱴᱟ ᱯᱟᱲᱟᱜᱮ ᱠᱚᱭᱚᱜᱽ ᱢᱟ ᱢᱤᱫ ᱥᱮᱫ ᱫᱚ ᱵᱟᱝᱟ ᱡᱟᱦᱟᱸ ᱛᱤᱱᱟᱹᱜ ᱢᱟᱨᱟᱝ ᱯᱟᱥᱱᱟᱣ ᱟᱠᱟᱱ ᱜᱟᱫᱮᱞ ᱠᱚ ᱦᱚᱲ ᱜᱚᱴᱟ ᱜᱮ ᱯᱟᱥᱱᱟᱣ ᱢᱟ ᱡᱟᱦᱟᱸ ᱠᱚ ᱛᱮᱠᱚ ᱢᱮᱱᱟ ᱢᱮᱱ ᱫᱚ ᱚᱱᱟᱜᱮ ᱡᱚᱛᱚ ᱦᱚᱲ ᱴᱷᱮᱱ ᱱᱟᱥᱮ ᱱᱟᱥᱮ ᱫᱚ ᱠᱚᱭᱚᱜ ᱵᱟᱲᱟᱭ ᱢᱟ ᱠᱚᱭᱚᱜ ᱟᱹᱪᱩᱨᱢᱟ ᱟᱨ ᱤᱱᱟᱹ ᱯᱚᱨᱮ ᱡᱟᱦᱟᱱᱟᱜ ᱜᱮ ᱞᱟᱹᱭᱟᱢ ᱡᱟᱦᱟᱱᱟᱜ ᱥᱟᱛᱟᱢ ᱪᱮᱛᱟᱱ ᱨᱮᱢ ᱨᱚᱲᱟ ᱞᱟᱹᱭ ᱛᱩᱞᱩᱡ ᱟᱢᱟᱜ ᱛᱤ ᱨᱮᱭᱟᱜ ᱡᱟᱸᱜᱟ ᱨᱮᱭᱟᱜ ᱚᱠᱟ ᱞᱮᱠᱟ ᱩᱫᱩᱜ ᱞᱮᱠᱷᱟᱱᱮᱢ ᱚᱠᱟ ᱞᱮᱠᱟᱢ ᱞᱮᱠᱷᱟᱱ ᱡᱮᱢᱚᱱ ᱩᱱᱠᱩ ᱟᱸᱡᱚᱢ ᱡᱚᱝ ᱦᱚᱲ ᱞᱚᱜᱚᱱ ᱠᱚ ᱵᱩᱡᱷᱟᱹᱣ ᱢᱟ ᱱᱚᱜᱼᱚ ᱱᱚᱣᱟ ᱠᱚ ᱡᱤᱱᱤᱥ ᱟᱹᱰᱤ ᱠᱷᱮᱭᱟᱞ ᱫᱚᱦᱚ ᱫᱚᱨᱠᱟᱨᱚᱜ ᱠᱟᱱᱟ

ᱞᱮᱠᱟᱱ ᱡᱟᱭᱜᱟ ᱨᱮᱫᱚ ᱛᱮᱦᱮᱧ ᱡᱟᱦᱟᱱᱟᱜ ᱠᱟᱛᱷᱟ ᱜᱮᱢ ᱨᱚᱲᱟ ᱡᱩᱫᱤ ᱞᱟᱹᱭ ᱵᱟᱢ ᱜᱟᱱᱟ ᱢᱟᱲᱟᱝ ᱟᱜ ᱠᱟᱛᱷᱟ ᱛᱟᱭᱚᱢ ᱨᱮᱢ ᱞᱟᱭᱟ ᱛᱟᱭᱚᱢᱟᱜ ᱠᱟᱛᱷᱟ ᱢᱟᱲᱟᱝ ᱮᱢ ᱞᱟᱭᱟ ᱮᱱ ᱠᱷᱟᱱ ᱚᱱᱟ ᱛᱮ ᱦᱚᱸ ᱵᱩᱡᱷᱟᱹᱣ ᱵᱟᱝ ᱠᱚ ᱫᱟᱲᱮᱭᱟᱜ ᱦᱚᱲ ᱚᱱᱟᱛᱮ ᱩᱱᱠᱩ ᱵᱩᱡᱷᱟᱹᱣ ᱦᱚᱪᱚ ᱞᱟᱹᱜᱤᱫ ᱛᱮᱫᱚ

ᱱᱟᱥᱮᱱᱟᱜ ᱚᱱᱟ ᱩᱭᱦᱟᱹᱨ ᱫᱚᱨᱠᱟᱨᱚᱜ ᱠᱟᱱᱟ ᱪᱮᱫ ᱥᱟᱛᱟᱢ ᱪᱮᱛᱟᱱ ᱨᱮᱢ ᱨᱚᱯᱚᱲ ᱨᱚᱲᱮᱜᱼᱟ ᱚᱱᱟ ᱨᱚᱲ ᱠᱟᱛᱷᱟ ᱛᱟᱢ ᱚᱠᱟ ᱠᱚᱨᱮᱜ ᱠᱷᱚᱱᱮᱢ ᱮᱦᱚᱵ ᱞᱮᱠᱷᱟᱱ ᱦᱚᱲ ᱪᱮᱦᱨᱟᱢ ᱵᱩᱡᱷᱟᱹᱣ ᱫᱟᱲᱮᱭ ᱟᱠᱚᱣᱟ ᱟᱨ ᱪᱮᱫ ᱪᱮᱫ ᱡᱮᱞᱮᱠ ᱥᱮ ᱼᱮᱢ ᱮᱢ ᱞᱮᱠᱷᱟᱱ ᱦᱚᱲ ᱞᱚᱜᱚᱱ ᱠᱚ ᱵᱩᱡᱷᱟᱹᱣ ᱢᱟ ᱟᱨ ᱥᱮ ᱡᱮᱞᱮᱠ ᱫᱚ ᱚᱱᱠᱟᱱᱟᱜ ᱦᱩᱭᱩᱜ ᱢᱟ ᱡᱟᱦᱟᱸ ᱫᱚ ᱟᱵᱚ ᱥᱩᱨᱼᱥᱩᱯᱩᱨ ᱨᱮ ᱧᱮᱞ ᱟᱠᱟᱱ ᱥᱩᱨᱼᱥᱩᱯᱩᱨ ᱨᱮ ᱢᱮᱱᱟᱜ ᱟᱠᱟᱱ ᱟᱸᱡᱚᱢ ᱟᱠᱟᱱ ᱦᱚᱲ ᱠᱚᱦᱚᱸ ᱠᱚ ᱧᱮᱞ ᱟᱠᱟᱫ ᱮᱱᱠᱷᱟᱱ ᱦᱚᱲ ᱞᱚᱜᱚᱱ ᱠᱚ ᱵᱩᱡᱷᱟᱹᱣ ᱠᱮᱭᱟ ᱱᱚᱣᱟ ᱠᱚ ᱡᱟᱦᱟᱸ ᱠᱚᱨᱮ ᱪᱟᱞᱟᱣ ᱟᱠᱟᱱᱟ ᱱᱤᱭᱟᱹ ᱠᱚ

ᱦᱩᱭ ᱟᱠᱟᱱᱟ